ᱦᱮᱞᱳ ᱡᱚᱸᱦᱟᱨ ᱡᱚᱸᱦᱟᱨ ᱵᱟᱹᱵᱩ ᱟᱹᱞᱤᱧ ᱫᱚ ᱡᱚᱜᱚᱱᱱᱟᱛᱷ ᱠᱷᱚᱱᱞᱤᱧ ᱞᱟᱹᱭᱮᱫᱼᱟ ᱦᱟᱸᱜ ᱟᱪᱪᱷᱟ ᱟᱵᱚ ᱟᱹᱛᱩ ᱚᱲᱟᱜ ᱠᱚᱨᱮᱫ ᱛᱚ ᱪᱟᱥᱵᱟᱥ ᱠᱚ ᱪᱮᱫ ᱞᱮᱠᱟ ᱪᱟᱞᱟᱜ ᱠᱟᱱᱟ ᱟᱫᱚ ᱠᱮᱱᱮᱞ ᱫᱟᱜ ᱠᱚᱫᱚ ᱵᱟᱵᱚᱱ ᱧᱟᱢᱮᱫᱼᱟ ᱚᱱᱮ ᱨᱮᱭᱟᱜ ᱵᱮᱵᱚᱥᱛᱷᱟ ᱵᱟᱹᱪᱩᱜ ᱟᱹᱱᱤᱡ ᱚ ᱚ ᱮᱱᱠᱷᱟᱱ ᱚᱱᱟᱛᱮ ᱦᱳᱭᱛᱳ ᱦᱟᱸᱜ ᱫᱟᱜ ᱠᱚᱦᱚᱸ ᱵᱟᱠᱚ ᱟᱲᱟᱜ ᱵᱟᱲᱟᱭᱮᱫᱼᱟ ᱦᱮᱸ ᱦᱳᱭ ᱟᱨ ᱛᱮᱦᱮᱧ ᱦᱚᱸᱛᱚ ᱟᱹᱛᱩ ᱚᱲᱟᱜ ᱨᱮᱱ ᱟᱵᱚᱨᱤᱱ ᱜᱤᱫᱟᱹᱨ ᱯᱤᱫᱟᱹᱨ ᱠᱚ ᱦᱚᱭᱛᱳ ᱯᱟᱲᱦᱟᱣ ᱯᱟᱲᱦᱤ ᱠᱚ ᱪᱮᱫ ᱞᱮᱠᱟ ᱚ ᱦᱮᱸ ᱚᱱᱟ ᱦᱚᱸ ᱠᱟᱹᱡ ᱢᱮᱫ ᱞᱩᱛᱩᱨ ᱫᱚᱨᱠᱟᱨ ᱠᱟᱱᱟ ᱛᱮᱦᱮᱧ ᱟᱵᱚ ᱛᱟᱦᱮᱱ ᱛᱩᱞᱩᱡ ᱦᱚᱸᱛᱚ ᱚᱱᱟ ᱠᱚ ᱡᱩᱫᱤ ᱵᱟᱵᱚᱱ ᱢᱮᱫ ᱞᱩᱛᱩᱨᱟᱜᱼᱟ ᱛᱟᱭᱚᱢ ᱵᱤᱫᱟᱹᱞ ᱪᱮᱫ ᱠᱚ ᱪᱤᱠᱟᱹᱭᱟ ᱜᱤᱫᱽᱨᱟᱹ ᱦᱚᱱ ᱢᱟᱱᱮ ᱟᱫᱚ ᱚᱱᱟ ᱛᱮᱞᱤᱧ ᱞᱟᱹᱭᱮᱫᱼᱟ ᱟᱹᱵᱤᱱ ᱱᱚᱰᱮ ᱦᱩᱱᱟᱹᱝ ᱚᱱᱮ ᱜᱚᱴᱷᱚᱱ ᱠᱮᱭᱟᱵᱤᱱ ᱟᱨ ᱟᱹᱞᱤᱧ ᱞᱤᱧ ᱥᱮᱴᱮᱨ ᱠᱚᱜᱼᱟ ᱦᱩᱱᱟᱹᱝ ᱦᱳᱭ ᱦᱳᱭ ᱮᱱᱠᱷᱟᱱ ᱚᱱᱟ ᱫᱤᱱ ᱠᱚ ᱦᱟᱸᱜ ᱴᱷᱟᱹᱣᱠᱟᱹ ᱠᱟᱛᱮᱫ ᱦᱚᱭᱛᱳ ᱠᱷᱚᱵᱚᱨ ᱟᱹᱞᱤᱧ ᱵᱤᱱ ᱦᱳᱭ ᱦᱳᱭ ᱴᱷᱤᱠ ᱜᱮᱭᱟ ᱦᱟᱸᱜ ᱛᱚᱵᱮ ᱦᱮᱸ